ᱟᱪᱪᱷᱟ ᱟᱞᱮ ᱴᱚᱴᱷᱟ ᱠᱚᱨᱮ ᱥᱮᱫᱟᱭ ᱫᱚ ᱦᱚᱭᱛᱚ ᱡᱟᱫᱩ ᱯᱷᱟᱫᱩ ᱛᱟᱦᱮᱸ ᱞᱮᱱᱟ ᱛᱚ ᱱᱤᱛᱚᱜ ᱫᱚ ᱤᱥᱠᱩᱞ ᱠᱚᱨᱮ ᱦᱚᱸ ᱡᱟᱫᱩ ᱠᱚᱫᱚ ᱵᱟᱝ ᱠᱚ ᱩᱫᱩᱜ ᱟᱠᱚ ᱠᱟᱱᱟ ᱜᱤᱫᱟᱹᱨ ᱠᱚ ᱛᱚ ᱚᱱᱟ ᱵᱟᱠᱷᱨᱟᱛᱮ ᱱᱤᱛᱳᱜ ᱫᱚᱠᱚ ᱤᱫᱤᱭᱮᱫ ᱠᱚᱣᱟ ᱵᱟᱭᱨᱮ ᱥᱮᱱ ᱯᱤᱠᱱᱤᱜ ᱞᱮᱠᱟ ᱧᱮᱞᱚᱜ ᱞᱮᱠᱟᱱ ᱡᱟᱭᱜᱟ ᱚᱱᱟ ᱠᱚᱨᱮ ᱠᱚ ᱤᱫᱤᱭᱮᱫ ᱠᱚᱣᱟ ᱛᱚᱵᱮ ᱱᱤᱛᱳᱜ ᱫᱚ ᱵᱟᱝ ᱠᱚ ᱧᱮᱞ ᱦᱚᱪᱚᱭᱮᱫ ᱠᱚᱣᱟ ᱥᱮ ᱩᱫᱩᱜ ᱦᱚᱸ ᱵᱟᱠᱚ ᱩᱫᱩᱜ ᱟᱠᱚ ᱠᱟᱱᱟ ᱥᱮᱭᱵᱚᱞᱮᱛᱮ ᱵᱟᱹᱱᱩᱜᱼᱟ ᱪᱮᱫ ᱪᱚ ᱮᱱᱟᱝ ᱫᱚ ᱦᱳᱭᱛᱚ ᱛᱟᱦᱮᱞᱮᱱ ᱨᱮᱦᱚᱸ ᱥᱮᱫᱟᱭ ᱛᱚ ᱱᱤᱛᱳᱜ ᱫᱚ ᱚᱱᱟ ᱡᱟᱫᱩ ᱠᱚᱫᱚ ᱵᱟᱹᱱᱩᱜᱼᱟ ᱪᱮᱫ ᱪᱚ ᱟᱞᱮ ᱴᱚᱴᱷᱟ ᱠᱚᱨᱮ ᱫᱚ ᱚᱱᱟ ᱢᱟ ᱵᱟᱹᱧ ᱢᱮᱱ ᱫᱟᱲᱮᱼᱟ ᱡᱮ ᱛᱟᱦᱮᱸ ᱞᱮᱱᱟ ᱥᱮ ᱵᱟᱝ ᱛᱟᱦᱮᱸ ᱞᱮᱱᱟ ᱛᱚ ᱱᱤᱛᱳᱜ ᱫᱚ ᱵᱟᱝ ᱧᱮᱞᱚᱜ ᱠᱟᱱᱟ ᱡᱟᱫᱩ ᱞᱮᱠᱟᱱᱟᱜ ᱠᱚᱫᱚ ᱛᱚ ᱱᱤᱭᱟᱹ ᱠᱚ ᱢᱮᱱ ᱠᱟᱛᱮᱜᱤᱧ ᱢᱩᱪᱟᱹᱫ ᱮᱫᱟ